ᱥᱟᱺᱜᱤᱧ ᱨᱮᱱᱟᱜ ᱠᱷᱚᱵᱚᱨ ᱠᱚᱫᱚ ᱱᱤᱛᱚᱜ ᱫᱚᱵᱚᱱ ᱧᱮᱞ ᱧᱟᱢᱮᱜ ᱜᱮᱭᱟ ᱱᱚᱣᱟ ᱵᱤᱜᱽᱜᱟᱱᱤ ᱠᱚ ᱟᱵᱤᱥᱠᱟᱨᱠᱟᱜ ᱛᱮ ᱡᱟᱦᱟᱸ ᱫᱚ ᱴᱤᱵᱷᱤ ᱢᱳᱵᱟᱭᱤᱞ ᱟᱨ ᱠᱚᱢᱯᱤᱭᱩᱴᱟᱨ ᱞᱮᱯᱴᱚᱯ ᱫᱟᱨᱟᱭᱛᱮ ᱡᱟᱦᱟᱸ ᱥᱟᱬᱮᱥᱤᱭᱟᱹ ᱱᱤᱛᱚᱜ ᱠᱚ ᱟᱵᱤᱥᱠᱟᱨ ᱠᱟᱜ ᱛᱟᱦᱮᱸᱜ ᱚᱱᱟ ᱫᱚᱵᱚᱱ ᱧᱮᱞ ᱧᱟᱢᱮᱜ ᱜᱮᱭᱟ ᱡᱟᱦᱟᱸ ᱥᱟᱬᱮᱥᱤᱭᱟᱹ ᱡᱟᱦᱟᱸ ᱱᱤᱛᱚᱜ ᱪᱟᱞᱟᱜ ᱠᱟᱱᱟ ᱡᱟᱦᱟᱱᱟᱜ ᱵᱟᱝ ᱜᱟᱱᱚᱜ ᱞᱮᱠᱟᱱ ᱡᱤᱱᱤᱥ ᱠᱚ ᱜᱟᱱ ᱦᱚᱪᱚᱭᱮᱜ ᱜᱮᱭᱟ ᱡᱮᱢᱚᱱ ᱱᱤᱛᱚᱜ ᱱᱚᱜᱼᱚᱸᱭ ᱛᱩᱨᱩᱭ ᱥᱮᱨᱢᱟ ᱪᱟᱸᱫᱳ ᱴᱷᱮᱱ ᱠᱚ ᱪᱟᱞᱟᱣ ᱮᱱᱟ ᱦᱚᱲ ᱟᱨᱚ ᱟᱭᱢᱟ ᱞᱮᱠᱟᱱ ᱡᱮ ᱱᱤᱛᱚᱜ ᱵᱟᱝ ᱜᱟᱱᱚᱜ ᱡᱤᱱᱤᱥ ᱦᱚᱸᱠᱚ ᱜᱟᱱ ᱦᱚᱪᱚᱭᱮᱜ ᱜᱮᱭᱟ ᱟᱨ ᱥᱟᱬᱮᱥᱤᱭᱟᱹ ᱫᱟᱨᱟᱭ ᱛᱮᱜᱮ ᱟᱨ ᱦᱮᱸ ᱱᱚᱝᱠᱟᱱ ᱢᱩᱵᱷᱤ ᱦᱚᱸᱧ ᱧᱮᱞ ᱠᱟᱜ ᱜᱮᱭᱟ ᱡᱮ ᱡᱟᱦᱟᱸ ᱥᱟᱬᱮᱥᱤᱭᱟᱹ ᱠᱟᱛᱷᱟ ᱠᱚ ᱞᱟᱹᱭ ᱠᱟᱜᱼᱟ ᱟᱨᱵᱤᱞ ᱠᱚᱱᱴᱮᱠᱴ ᱛᱟᱨᱯᱚᱨᱮ ᱮᱯᱮᱞᱳ ᱛᱷᱟᱨᱴᱤᱱ ᱤᱱᱟᱹᱜ ᱜᱮ